ᱡᱟᱦᱟᱸ ᱞᱮᱠᱟ ᱠᱚ ᱠᱚ ᱦᱮᱡ ᱠᱟᱛᱮᱱ ᱠᱚ ᱯᱷᱳᱴᱳ ᱠᱚ ᱥᱩᱴᱟ ᱯᱷᱳᱴᱳ ᱥᱩᱴ ᱠᱟᱛᱮᱫ ᱯᱷᱤᱨ ᱚᱱᱟ ᱮᱰᱤᱴ ᱵᱟᱲᱟ ᱠᱟᱛᱮᱫ ᱯᱷᱤᱨ ᱟᱵᱚ ᱠᱚ ᱴᱤᱵᱷᱤ ᱨᱮ ᱮᱰᱵᱷᱮᱴᱟᱡᱽ ᱢᱮᱱ ᱠᱟᱛᱮᱫ ᱠᱚ ᱫᱮᱠᱷᱟᱣ ᱵᱚᱱᱟ ᱚᱱᱟ ᱫᱮᱠᱷᱟᱣ ᱠᱟᱛᱮᱫ ᱯᱷᱤᱨ ᱩᱱᱠᱩ ᱟᱠᱚᱣᱟᱜ ᱢᱚᱰᱮᱞ ᱠᱚ ᱧᱮᱞᱟ ᱯᱷᱤᱨ ᱢᱚᱰᱮᱞ ᱧᱮᱞ ᱠᱟᱛᱮᱫ ᱩᱱᱠᱩ ᱟᱠᱚ ᱠᱚ ᱠᱚᱨᱟᱣᱟ ᱟᱠᱚᱣᱟᱜ ᱡᱟᱦᱟᱸ ᱠᱟᱹᱢᱤ ᱛᱟᱦᱮᱱᱟ ᱟᱨ ᱚᱱᱟ ᱠᱚ ᱫᱮᱠᱷᱟᱣ ᱠᱟᱛᱮᱫ ᱟᱵᱚ ᱠᱚ ᱛᱟᱞᱟᱨᱮ ᱩᱱᱠᱩ ᱫᱚ ᱢᱚᱰᱮᱞ ᱨᱮᱱᱟᱜ ᱜᱮᱠᱚ ᱠᱟᱹᱢᱤᱭᱟ ᱡᱟᱦᱟᱸ ᱫᱚ ᱯᱷᱤᱞᱤᱢ ᱠᱚ ᱥᱩᱴ ᱡᱟᱦᱟᱱ ᱫᱚ ᱩᱱ ᱡᱚᱠᱷᱚᱡ ᱡᱟᱦᱟᱸ ᱞᱮᱠᱟ ᱦᱤᱨᱳ ᱦᱤᱨᱳᱭᱤᱱ ᱠᱚ ᱞᱟᱹᱭ ᱠᱚᱣᱟ ᱰᱟᱭᱨᱮᱠᱴᱚᱨ ᱡᱟᱦᱟᱸᱭ ᱛᱟᱦᱮᱱᱟ ᱩᱱᱤ ᱡᱟᱦᱟᱸᱭ ᱞᱟᱹᱭ ᱠᱚᱣᱟ ᱠᱤ ᱱᱚᱣᱟ ᱫᱚ ᱱᱚᱝᱠᱟᱭᱟᱠᱚ ᱚᱱᱟ ᱦᱚᱸ ᱢᱤᱫᱴᱤᱡ ᱢᱚᱰᱮᱞ ᱠᱟᱱ ᱜᱮᱭᱟ ᱡᱟᱦᱟᱸ ᱫᱚ ᱢᱚᱰᱮᱞ ᱫᱚ ᱯᱷᱤᱞᱤᱢ ᱥᱩᱴ ᱥᱮ ᱡᱟᱦᱟᱱᱟᱜ ᱚᱱᱟ ᱤᱭᱟᱹ ᱠᱚᱨᱮ ᱠᱚ ᱤᱭᱟᱹᱭᱟ ᱚᱱᱮ ᱚᱱᱟ ᱫᱚ ᱯᱷᱳᱴᱳ ᱠᱨᱳᱯ ᱠᱚ ᱡᱟᱦᱟᱸ ᱠᱚᱠᱚ ᱛᱟᱦᱮᱱᱟ ᱩᱱᱠᱩ ᱠᱚ ᱯᱷᱳᱴᱳ ᱠᱚᱠᱚ ᱥᱩᱴᱟ ᱩᱱᱠᱩ ᱠᱚᱣᱟᱜ ᱤᱭᱟᱹ ᱠᱟᱱᱟ ᱟᱨ ᱱᱚᱣᱟᱫᱚ ᱢᱳᱰᱮᱞ ᱫᱚ ᱤᱭᱟᱹ ᱯᱷᱤᱞᱤᱢ ᱠᱚ ᱦᱩᱭᱱᱟ ᱮᱰᱵᱷᱮᱴᱟᱡᱽ ᱡᱟᱦᱟᱸ ᱞᱮᱠᱟ ᱯᱷᱤᱞᱤᱢ ᱠᱚᱨᱮ ᱠᱚ ᱫᱮᱠᱷᱟᱣ ᱵᱚᱱᱟ ᱴᱤᱵᱷᱤ ᱠᱚᱨᱮ ᱚᱱᱠᱟᱜᱮ ᱱᱚᱣᱟ ᱢᱤᱫᱴᱤᱡ ᱢᱳᱰᱮᱞ ᱠᱟᱱᱟ ᱟᱨ ᱡᱟᱦᱟᱸ ᱫᱚ ᱱᱚᱣᱟ ᱮᱰᱵᱷᱮᱴᱟᱡᱽ ᱠᱚ ᱫᱮᱠᱷᱟᱣ ᱵᱚᱱ ᱠᱟᱱᱟ ᱛᱳ ᱩᱱᱠᱩ ᱦᱚᱸ ᱢᱤᱫᱴᱮᱱ ᱠᱟᱹᱴᱤᱡ ᱫᱷᱟᱨᱟ ᱠᱚ ᱯᱷᱤᱞᱤᱢ ᱞᱮᱠᱟ ᱥᱤᱨᱭᱟᱞ ᱞᱮᱠᱟ ᱠᱚ ᱥᱩᱴ ᱠᱟᱛᱮᱫ ᱠᱚ ᱫᱮᱠᱷᱟᱣ ᱵᱚᱱ ᱠᱟᱱᱟ ᱚᱱᱠᱟ ᱜᱮ ᱥᱤᱨᱭᱟᱞ ᱠᱚᱠᱚ ᱫᱮᱠᱷᱟᱣ ᱵᱚᱱ ᱠᱟᱱᱟ ᱟᱹᱰᱤ ᱰᱷᱮᱨ ᱚᱱᱠᱟ ᱢᱮᱱᱟᱜᱼᱟ ᱚᱱᱟᱠᱚ ᱫᱮᱠᱷᱟᱣ ᱵᱟᱲᱟ ᱠᱟᱛᱮᱫ ᱜᱮ ᱱᱚᱣᱟ ᱫᱚ ᱠᱚ ᱢᱟᱱᱮ ᱢᱳᱰᱮᱞ ᱞᱮᱠᱟ ᱠᱚ ᱵᱩᱡᱷᱟᱹᱣᱟ ᱟᱨ ᱱᱚᱣᱟ ᱢᱳᱰᱮᱞ ᱫᱚ ᱫᱚ ᱡᱟᱦᱟᱸ ᱛᱤᱥ ᱟᱵᱚ ᱦᱚᱸ ᱵᱚ ᱠᱚᱨᱟᱣᱟ ᱟᱨ ᱠᱚᱨᱟᱣ ᱠᱟᱛᱮᱫ ᱟᱵᱚ ᱦᱚᱸᱵᱚ ᱵᱤᱰᱟᱹᱣᱟ ᱠᱤ ᱱᱚᱣᱟ ᱢᱳᱰᱮᱞ ᱫᱚ ᱚᱠᱟ ᱞᱮᱠᱟᱱ ᱜᱮᱭᱟ ᱛᱳ ᱱᱚᱣᱟ ᱢᱳᱰᱮᱞ ᱫᱚ ᱚᱱᱟ ᱡᱟᱦᱟᱸ ᱯᱷᱤᱞᱤᱢ ᱠᱚ ᱤᱭᱟᱹ ᱠᱚ ᱟᱨ ᱴᱤᱵᱷᱤ ᱠᱚᱨᱮ ᱮᱰᱵᱷᱮᱴᱟᱡᱽ ᱠᱚᱠᱚ ᱫᱮᱠᱷᱟᱣ ᱵᱚᱱᱟ ᱚᱱᱟ ᱠᱟᱱᱟ